ᱦᱮᱸ ᱢᱟ ᱛᱟᱦᱚᱞᱮ ᱤᱭᱟᱹ ᱫᱚᱧ ᱞᱟᱹᱭᱫᱟ ᱛᱮᱞᱟ ᱫᱚ ᱧᱮᱞᱢᱮ ᱴᱮᱹᱠᱱᱤᱠᱮᱞ ᱱᱚᱞᱮᱡᱽ ᱱᱚᱞᱮᱡᱽ ᱫᱚ ᱱᱤᱛᱚᱜ ᱫᱚ ᱟᱹᱰᱤ ᱥᱩᱵᱤᱫᱟ ᱜᱮ ᱦᱩᱭ ᱠᱟᱱ ᱛᱟᱵᱚᱱᱟ ᱪᱮᱫᱟᱜ ᱥᱮ ᱞᱟᱦᱟ ᱠᱚᱣᱟᱜ ᱦᱟᱯᱲᱟᱜ ᱤᱭᱟᱹᱛᱮ ᱥᱮᱫᱟᱭ ᱡᱩᱜᱽ ᱫᱚ ᱛᱟᱦᱮᱸ ᱠᱟᱱᱟ ᱛᱟᱲᱟᱢ ᱠᱚᱛᱮ ᱥᱮ ᱡᱟᱦᱟᱱᱟᱜ ᱤᱭᱟᱹ ᱜᱮ ᱟᱹᱰᱤ ᱠᱚᱥᱴᱚ ᱨᱮᱵᱚᱱ ᱛᱟᱦᱮᱱ ᱠᱟᱱ ᱛᱟᱦᱮᱸᱫᱼᱟ ᱟᱨ ᱱᱤᱛᱚᱜ ᱫᱚ ᱜᱟᱹᱰᱤ ᱡᱟᱦᱟᱱᱟᱜ ᱞᱳᱰ ᱮᱢᱟᱱ ᱠᱚ ᱦᱚᱸ ᱦᱩᱲᱩ ᱜᱮᱫ ᱮᱢᱟᱱ ᱠᱚ ᱦᱚᱸ ᱢᱮᱥᱤᱱ ᱤᱭᱟᱹᱛᱮ ᱱᱚᱣᱟ ᱥᱮ ᱡᱟᱦᱟᱱᱟᱜ ᱟᱭᱢᱟ ᱩᱢᱩᱠ ᱛᱩᱢᱩᱠ ᱵᱚᱞᱮ ᱥᱟᱦᱟᱡᱽᱡᱚ ᱴᱮᱹᱠᱱᱤᱠᱮᱞ ᱱᱚᱞᱮᱡᱽ ᱤᱭᱟᱹᱛᱮ ᱦᱩᱭ ᱥᱩᱵᱤᱛᱟᱭ ᱮᱢ ᱠᱟᱱᱟ ᱤᱭᱟᱹ ᱜᱟᱹᱰᱤᱛᱮ ᱡᱮᱥᱮ ᱦᱩᱲᱩ ᱵᱚᱱ ᱤᱭᱟᱹᱭᱫᱟ ᱦᱩᱲᱩ ᱵᱚᱱ ᱜᱮᱫ ᱠᱟᱛᱮᱫ ᱟᱹᱴᱤᱭ ᱫᱟᱵᱚᱱ ᱟᱹᱴᱤ ᱠᱟᱛᱮᱫ ᱱᱚᱜᱼᱚᱭ ᱱᱮᱛᱟᱨ ᱫᱚ ᱱᱚᱜᱼᱚᱭ ᱴᱨᱮᱠᱴᱟᱨ ᱤᱭᱟᱹ ᱛᱮᱜᱮ ᱚᱲᱟᱜ ᱠᱚ ᱟᱹᱜᱩ ᱠᱟᱛᱟ ᱵᱚᱱ ᱠᱟᱱᱟ ᱟᱵᱟᱨ ᱟᱹᱜᱩᱛᱮ ᱟᱵᱟᱨ ᱩᱢᱩᱠ ᱛᱩᱢᱩᱠ ᱟᱵᱟᱨ ᱡᱮᱥᱤᱯᱤ ᱡᱮᱥᱤᱯᱤ ᱛᱮᱦᱚᱸ ᱜᱟᱹᱰᱭᱟᱹᱢ ᱞᱟ ᱦᱚᱪᱚᱭᱫᱟ ᱞᱟᱦᱟ ᱛᱮᱫᱚ ᱤᱭᱟᱹ ᱛᱮᱦᱚᱸᱠᱚ ᱞᱟ ᱦᱚᱪᱚᱭᱮᱫ ᱛᱟᱦᱮᱱᱟ ᱟᱯᱱᱟᱨ ᱛᱮᱜᱮ ᱞᱟ ᱟᱹᱰᱤ ᱠᱚᱥᱴᱚᱣᱟ ᱞᱟᱦᱟᱛᱮ ᱡᱩᱜᱟᱜ ᱫᱚ ᱛᱟᱦᱮᱸ ᱠᱟᱱᱟ ᱱᱮᱛᱟᱨ ᱫᱚ ᱱᱚᱜᱼᱚ ᱱᱤᱭᱟᱹ ᱥᱩᱵᱤᱫᱟ ᱤᱭᱟᱹᱛᱮ ᱟᱹᱰᱤ ᱢᱚᱡᱽ ᱤᱭᱟᱹ ᱛᱮᱠᱚ ᱜᱟᱹᱰᱤ ᱤᱭᱟᱹ ᱛᱮᱠᱚ ᱞᱟ ᱦᱚᱪᱚᱭᱫᱟ ᱟᱨ ᱡᱟᱦᱟᱱᱟᱜ ᱠᱟᱹᱢᱤ ᱜᱮ ᱡᱟᱦᱟᱱᱟᱜ ᱯᱚᱭᱥᱟ ᱪᱷᱟᱰᱟ ᱥᱮ ᱡᱟᱦᱟᱱᱟᱜ ᱜᱮ ᱱᱚᱜᱼᱚᱱᱤᱭᱟᱹ ᱞᱮᱯᱴᱚᱯ ᱠᱷᱚᱱ ᱜᱮᱥᱮ ᱢᱳᱵᱟᱭᱤᱞ ᱠᱷᱚᱱ ᱜᱮᱵᱚᱱ ᱤᱭᱟᱹ ᱫᱟᱲᱮᱭᱟᱜ ᱠᱟᱱᱟ ᱟᱹᱰᱤ ᱥᱩᱵᱤᱫᱟ ᱱᱮᱛᱟᱨ ᱫᱚ ᱦᱩᱭᱩᱜ ᱠᱟᱱ ᱛᱟᱵᱚᱱᱟ ᱴᱮᱹᱠᱱᱤᱠᱮᱞ ᱱᱚᱞᱮᱡᱽ ᱤᱭᱟᱹᱭᱛᱮ ᱪᱮᱫᱟᱜ ᱮᱱᱛᱮ ᱟᱹᱰᱤ ᱡᱷᱟᱹᱞ ᱡᱷᱟᱹᱞ ᱢᱟᱱᱞᱚ ᱨᱩᱟᱹᱜ ᱠᱟᱱᱟ ᱵᱚᱱ ᱤᱭᱟᱹᱜ ᱠᱟᱱᱟ ᱵᱚᱱ ᱜᱚᱡᱚᱜ ᱜᱩᱨᱩᱜ ᱤᱭᱟᱹ ᱠᱚᱨᱮ ᱦᱚᱸ ᱡᱷᱟᱹᱞ ᱫᱤᱥᱚᱢ ᱵᱳᱢᱵᱟᱭ ᱨᱟᱺᱪᱤ ᱩᱢᱩᱠ ᱛᱩᱢᱩᱠ ᱫᱤᱞᱞᱤ ᱩᱲᱤᱥᱥᱟ ᱡᱷᱟᱹᱞ ᱨᱮᱵᱚᱱ ᱛᱟᱦᱮᱱ ᱠᱟᱱᱟ ᱡᱷᱟᱹᱞ ᱡᱷᱟᱹᱞ ᱛᱟᱦᱮᱸ ᱠᱟᱛᱮᱫ ᱜᱮ ᱱᱚᱜᱼᱚᱭ ᱢᱳᱵᱟᱭᱤᱞ ᱤᱭᱟᱹ ᱛᱮᱜᱮ ᱵᱚᱱ ᱜᱟᱞᱢᱟᱨᱟᱜ ᱟᱨ ᱱᱚᱝᱠᱟ ᱱᱚᱝᱠᱟ ᱠᱷᱚᱵᱚᱨ ᱟᱛᱟ ᱯᱟᱛᱟ ᱵᱚᱱ ᱦᱟᱛᱟᱣ ᱫᱟᱲᱮᱭᱟᱜ ᱠᱟᱱᱟ ᱟᱨ ᱞᱟᱦᱟ ᱛᱮᱫᱚ ᱚᱱᱠᱟ ᱫᱚ ᱵᱟᱝ ᱛᱟᱦᱮᱸ ᱠᱟᱱᱟ ᱟᱨ ᱞᱟᱦᱟ ᱛᱮᱫᱚ ᱟᱹᱰᱤ ᱠᱚᱥᱴᱚ ᱜᱮ ᱛᱟᱦᱮᱸ ᱠᱟᱱᱟ ᱟᱨ ᱟᱹᱰᱤ ᱠᱚᱥᱴᱚ ᱜᱮ ᱛᱟᱦᱮᱸ ᱠᱟᱱᱟ ᱞᱟᱦᱟ ᱫᱚ ᱟᱨ ᱱᱤᱛᱚᱜ ᱫᱚ ᱱᱤᱭᱟᱹ ᱤᱭᱟᱹᱛᱮ ᱟᱹᱰᱤ ᱥᱩᱵᱤᱫᱟ ᱦᱩᱭ ᱠᱟᱱᱟ ᱡᱟᱦᱟᱱᱟᱜ ᱠᱚᱜᱮ ᱠᱟᱹᱢᱤ ᱠᱚᱥᱮ ᱡᱟᱦᱟᱱᱟᱜ ᱴᱷᱤᱠ ᱴᱷᱟᱠᱛᱮ ᱱᱤᱛᱚᱜ ᱞᱟᱦᱟᱛᱮ ᱪᱮᱫᱠᱟ ᱠᱚᱥᱴᱚ ᱦᱩᱭᱩᱜ ᱠᱟᱱᱟ ᱱᱟᱦᱮᱞᱛᱮ ᱥᱤ ᱤᱭᱟᱹᱛᱮ ᱛᱤᱱᱟᱹᱜ ᱠᱚᱥᱴᱚ ᱦᱩᱭᱩᱜ ᱠᱟᱱ ᱛᱟᱦᱮᱱᱟ ᱟᱨ ᱱᱮᱛᱟᱨ ᱫᱚ ᱱᱤᱭᱟᱹ ᱤᱭᱟᱹᱛᱮ ᱴᱮᱠᱴᱟᱨ ᱤᱭᱟᱹ ᱤᱭᱟᱹᱭᱮᱱᱛᱮ ᱥᱤ ᱠᱚ ᱦᱚᱸ ᱜᱚᱴᱟ ᱤᱭᱟᱹ ᱠᱟᱛᱮᱫ ᱟᱹᱰᱤ ᱥᱩᱵᱤᱫᱟ ᱦᱩᱭᱩᱜ ᱠᱟᱱᱟ ᱤᱭᱟᱹᱛᱮ ᱴᱮᱠᱴᱟᱨ ᱤᱭᱟᱹᱛᱮ ᱥᱤᱭᱮᱫ ᱠᱟᱱ ᱥᱤ ᱦᱚᱪᱚᱭ ᱫᱟᱵᱚᱱ ᱟᱨ ᱞᱟᱦᱟ ᱫᱚ ᱰᱟᱝᱨᱟ ᱦᱚᱸ ᱟᱹᱰᱤ ᱤᱭᱟᱹ ᱠᱚ ᱠᱚᱢ ᱜᱮᱠᱚ ᱛᱟᱦᱮᱱᱟ ᱠᱟᱱᱟ ᱚᱱᱟ ᱤᱭᱟᱹ ᱠᱟᱛᱮᱫ ᱜᱮ ᱟᱹᱰᱤ ᱠᱟᱡᱟᱠ ᱥᱮᱫᱟᱭ ᱫᱚ ᱠᱟᱡᱟᱠ ᱵᱚᱱ ᱠᱚᱥᱴᱚ ᱠᱟᱱᱟ ᱠᱟᱡᱟᱠ ᱠᱚᱥᱴᱚ ᱜᱮ ᱟᱨ ᱱᱤᱛᱚᱜ ᱫᱚ ᱚᱱᱟ ᱠᱚᱥᱴᱚ ᱤᱭᱟᱹᱛᱮ ᱥᱩᱵᱤᱫᱟ ᱦᱩᱭ ᱠᱟᱱᱟ ᱡᱚᱛᱚ ᱤᱭᱟᱹ ᱠᱟᱹᱢᱤ ᱜᱮ ᱦᱚᱜ ᱱᱚᱭ ᱢᱳᱵᱟᱭᱤᱞ ᱤᱭᱟᱹ ᱠᱚ ᱩᱢᱩᱠ ᱛᱩᱢᱩᱠ ᱡᱤᱱᱤᱥ ᱤᱭᱟᱹᱛᱮ ᱟᱭᱢᱟ ᱜᱟᱱ ᱤᱭᱟᱹ ᱥᱩᱵᱤᱫᱟᱭ ᱮᱢ ᱠᱟᱫ ᱵᱚᱱᱟ ᱟᱨ ᱵᱟᱠᱷᱟᱱ ᱞᱟᱦᱟ ᱛᱮᱫᱚ ᱟᱹᱰᱤ ᱤᱭᱟᱹ ᱜᱮ ᱛᱟᱦᱮᱸ ᱦᱩᱭᱩᱜ ᱛᱟᱦᱮᱸ ᱠᱟᱱᱟ ᱧᱮᱞ ᱴᱮᱹᱠᱱᱤᱞᱚᱡᱤ ᱤᱭᱟᱹᱛᱮ ᱱᱤᱛᱚᱜ ᱟᱵᱚ ᱨᱮᱸᱜᱮᱡ ᱥᱮᱫᱟᱭ ᱫᱚ ᱨᱮᱸᱜᱮᱡ ᱜᱮᱵᱚᱱ ᱛᱟᱦᱮᱸ ᱠᱟᱱᱟ ᱟᱨ ᱱᱤᱛᱚᱜ ᱫᱚ ᱚᱱᱟ ᱡᱩᱜᱽ ᱫᱚ ᱪᱟᱵᱟᱭᱱᱟ ᱮᱠᱮᱱ ᱪᱮᱫ ᱯᱚᱭᱥᱟ ᱫᱤᱥᱚᱢ ᱦᱮᱡᱱᱟ ᱱᱮᱛᱟᱨ ᱫᱚ ᱯᱚᱭᱥᱟ ᱫᱤᱥᱚᱢ ᱦᱮᱡ ᱮᱱᱛᱮ ᱱᱤᱛᱚᱜ ᱫᱚ ᱟᱵᱚ ᱨᱮᱸᱜᱮᱡ ᱱᱟᱪᱟᱨ ᱦᱚᱲ ᱦᱚᱸ ᱥᱮ ᱡᱷᱟᱹᱞ ᱫᱤᱥᱚᱢ ᱵᱚᱱ ᱪᱟᱞᱟᱣ ᱫᱟᱲᱮᱭᱟᱜ ᱠᱟᱱᱟ ᱠᱟᱹᱢᱤ ᱪᱮ ᱩᱱ ᱥᱚᱢᱚᱭ ᱫᱚ ᱥᱮᱫᱟᱭ ᱤᱭᱟᱹ ᱫᱚ ᱜᱟᱹᱰᱤ ᱦᱚᱸ ᱵᱟᱝ ᱛᱟᱦᱮᱸ ᱠᱟᱱᱟ ᱛᱟᱲᱟᱢᱛᱮ ᱱᱚᱰᱮ ᱟᱨ ᱦᱟᱸᱰᱮ ᱵᱳᱢᱵᱟᱭ ᱥᱮ ᱨᱟᱺᱪᱤ ᱜᱳᱰᱰᱟ ᱤᱭᱟᱹ ᱜᱚᱴᱟ ᱫᱩᱢᱠᱟ ᱨᱟᱺᱪᱤ ᱚᱠᱟ ᱠᱚᱨᱮᱜ ᱪᱚᱝ ᱩᱢᱩᱠ ᱛᱩᱢᱩᱠ ᱡᱷᱟᱹᱞ ᱡᱷᱟᱹᱞ ᱜᱚᱴᱟ ᱵᱚᱱ ᱪᱟᱞᱟᱜ ᱠᱟᱱ ᱛᱟᱦᱮᱱᱟ ᱛᱟᱲᱟᱢᱛᱮ ᱫᱟᱦᱮ ᱫᱟᱠᱟ ᱡᱚᱢᱛᱮ ᱡᱚᱢᱛᱮ ᱱᱮᱛᱟᱨ ᱫᱚ ᱟᱨ ᱚᱱᱟ ᱫᱟᱠᱟ ᱡᱚᱢ ᱩᱢᱩᱠ ᱛᱩᱢᱩᱠ ᱤᱭᱟᱹ ᱛᱮᱜᱮ ᱵᱟᱝ ᱵᱟᱹᱱᱩᱜ ᱠᱟᱫᱟ ᱱᱤᱛᱚᱜ ᱤᱭᱟᱹ ᱠᱟᱛᱮᱫ ᱫᱚ ᱵᱟᱹᱱᱩᱜ ᱠᱟᱜ ᱠᱚᱣᱟ ᱨᱮᱸᱜᱮᱡ ᱦᱚᱲ ᱫᱚ ᱧᱮᱞ ᱠᱚᱢ ᱞᱟᱹᱴᱩ ᱞᱟᱹᱴᱩ ᱱᱮᱛᱟᱨ ᱨᱮᱸᱜᱮᱡ ᱱᱟᱪᱟᱨ ᱦᱚᱲ ᱦᱚᱸ ᱵᱟᱹᱱᱩᱜ ᱠᱟᱜ ᱠᱚᱣᱟ ᱱᱮᱛᱟᱨ ᱦᱮᱸ ᱥᱮ ᱵᱟᱝ ᱵᱟᱢ ᱧᱟᱢ ᱠᱚᱣᱟ ᱱᱮᱛᱟᱨ ᱫᱚ ᱡᱚᱛᱚ ᱠᱤᱥᱟᱹᱬ ᱪᱟᱵᱟᱭᱱᱟ ᱞᱟᱦᱟ ᱛᱮᱢᱟ ᱤᱭᱟᱹ ᱪᱚᱯᱚᱞ ᱦᱚᱨᱚᱜ ᱞᱟᱹᱜᱤᱫ ᱦᱚᱸ ᱯᱚᱭᱥᱟ ᱵᱟᱝ ᱡᱩᱴᱟᱹᱜ ᱛᱟᱢᱟ ᱟᱢᱟᱜ ᱠᱤᱪᱨᱤᱡ ᱤᱭᱟᱹᱛᱮ ᱯᱚᱭᱥᱟ ᱵᱟᱝ ᱠᱩᱞᱟᱹᱜ ᱛᱟᱢᱟ ᱚᱭᱥᱟ ᱴᱟᱠᱟ ᱟᱨ ᱱᱮᱛᱟᱨ ᱪᱟᱞᱟᱜ ᱢᱮ ᱡᱟᱦᱟᱸ ᱤᱭᱟᱹ ᱨᱮᱜᱮ ᱪᱮᱫ ᱚᱵᱷᱟᱵᱽ ᱜᱮ ᱵᱟᱹᱱᱩᱜ ᱠᱟᱫᱟ ᱱᱮᱛᱟᱨ ᱤᱭᱟᱹ ᱡᱟᱦᱟᱸᱴᱟᱜ ᱡᱤᱱᱤᱥ ᱪᱤᱠᱟᱹ ᱪᱮᱫ ᱴᱮᱱᱥᱮᱱ ᱜᱮ ᱵᱟᱹᱱᱩᱜ ᱠᱟᱫᱟ ᱱᱮᱛᱟᱨ ᱟᱨ ᱞᱟᱦᱟ ᱫᱚ ᱟᱹᱰᱤ ᱠᱚᱥᱴᱚ ᱨᱮᱞᱮ ᱛᱟᱦᱮᱸ ᱠᱟᱱᱟ ᱟᱹᱰᱤ ᱠᱚᱥᱴᱚ ᱪᱮᱫ ᱮᱢ ᱢᱮᱱᱟ ᱨᱮᱸᱜᱮᱡ ᱤᱭᱟᱹᱛᱮ ᱚᱠᱟ ᱤᱭᱟᱹᱢ ᱪᱟᱞᱟᱜᱼᱟ ᱨᱮᱸᱜᱮᱡ ᱦᱚᱲ ᱤᱭᱟᱹᱛᱮ ᱢᱤᱫ ᱯᱟ ᱢᱤᱫ ᱯᱟᱜ ᱫᱟᱠᱟ ᱫᱟᱠᱟ ᱵᱟᱝ ᱛᱟᱦᱮᱸ ᱛᱟᱢ ᱠᱷᱟᱱ ᱛᱤᱱᱟᱹᱜ ᱵᱚᱞᱮ ᱡᱤᱣᱤ ᱩᱰᱩᱠᱚᱜ ᱞᱮᱠᱟ ᱟᱹᱭᱠᱟᱹᱜᱼᱟ ᱚᱠᱚᱭ ᱵᱟᱲᱟᱭ ᱠᱟᱱᱟ ᱡᱮ ᱤᱭᱟᱹ ᱞᱟᱜᱟᱣ ᱠᱟᱫᱟᱭ ᱩᱱᱤ ᱤᱭᱟᱹ ᱵᱟᱲᱟ ᱠᱟᱫᱟᱭ ᱩᱱᱤ ᱵᱟᱲᱟᱭ ᱠᱟᱫᱟ ᱮᱴᱟᱜ ᱦᱚᱲ ᱫᱚ ᱪᱮᱫᱼᱮ ᱵᱟᱲᱟᱭᱟ ᱛᱤᱱᱟᱹᱜ ᱚᱲᱟᱜ ᱛᱤᱱᱟᱹᱜ ᱤᱭᱟᱹ ᱪᱟᱞᱟᱜ ᱠᱟᱱᱟ ᱚᱠᱚᱭ ᱦᱚᱸ ᱵᱟᱭ ᱵᱟᱲᱟᱭᱟ ᱚᱱᱟ ᱫᱚ ᱛᱤᱱᱟᱹᱜ ᱠᱚᱥᱴᱚ ᱤᱭᱟᱹ ᱠᱟᱛᱮᱫ ᱵᱚᱱ ᱪᱟᱞᱟᱜ ᱠᱟᱱᱟ ᱠᱟᱢᱟᱣ ᱤᱭᱟᱹ ᱠᱟᱛᱮᱫ ᱟᱨ ᱱᱮᱛᱟᱨ ᱫᱚ ᱚᱱᱟ ᱤᱭᱟᱹ ᱜᱮ ᱵᱟᱹᱱᱩᱜ ᱠᱟᱫᱟ ᱮᱱᱛᱮᱫ ᱴᱮᱹᱠᱱᱤᱠᱮᱞ ᱤᱭᱟᱹᱛᱮ ᱴᱮᱹᱠᱱᱤᱠᱮᱞ ᱱᱚᱞᱮᱡᱽ ᱤᱭᱟᱹᱛᱮ ᱡᱚᱛᱚᱣᱟᱜ ᱜᱮ ᱥᱩᱵᱤᱫᱟ ᱡᱚᱛᱚᱣᱟᱜ ᱤᱭᱟᱹᱛᱮ ᱱᱤᱛᱚᱜ ᱢᱳᱵᱟᱭᱤᱞ ᱨᱮ ᱵᱟᱢ ᱧᱮᱞ ᱧᱟᱢᱮᱭᱟ ᱢᱳᱵᱟᱭᱤᱞ ᱧᱮᱞ ᱧᱟᱢᱮᱫ ᱜᱮᱭᱟᱢ ᱟᱨ ᱞᱟᱦᱟᱛᱮ ᱪᱮᱫ ᱵᱟᱝ ᱯᱷᱳᱱᱛᱮ ᱨᱚᱯᱚᱲ ᱚᱱᱟ ᱰᱟᱠᱜᱷᱚᱨ ᱤᱫᱤ ᱠᱟᱛᱮᱫ ᱚᱸᱰᱮ ᱪᱤᱴᱷᱤ ᱠᱳᱞᱢᱮ ᱠᱳᱞ ᱠᱟᱛᱮᱫ ᱛᱚᱵᱮ ᱛᱚ ᱟᱛᱟ ᱯᱟᱛᱟ ᱦᱟᱱᱠᱟ ᱱᱟᱝᱠᱟ ᱩᱢᱩᱠ ᱯᱷᱟᱞᱱᱟ ᱡᱟᱭᱜᱟ ᱥᱮ ᱩᱢᱩᱠ ᱤᱭᱟᱹ ᱛᱚᱵᱮᱛᱚᱢ ᱧᱟᱢᱮᱭᱟ ᱱᱩᱭ ᱦᱚᱲ ᱤᱭᱟᱹ ᱠᱟᱛᱮᱫ ᱱᱚᱰᱮ ᱪᱤᱴᱷᱤ ᱯᱚᱦᱪᱟᱜᱼᱟ ᱱᱮᱛᱟᱨ ᱫᱚ ᱡᱟᱦᱟᱸᱭ ᱱᱚᱰᱮ ᱤᱭᱟᱹ ᱟᱭ ᱢᱮ ᱵᱟᱥ ᱯᱩᱨᱟᱹ ᱯᱤᱭᱚᱱ ᱚᱱᱟ ᱜᱟᱹᱰᱤᱛᱮ ᱤᱫᱤ ᱦᱚᱴᱚᱢᱟᱭ ᱟᱨ ᱱᱮᱛᱟᱨ ᱪᱮᱫ ᱤᱭᱟᱹ ᱛᱮ ᱦᱚᱸ ᱱᱮᱛᱟᱨ ᱫᱚ ᱛᱟᱲᱟᱢ ᱛᱮ ᱦᱚᱸ ᱱᱚᱰᱮ ᱡᱟᱦᱟᱸ ᱴᱷᱮᱱ ᱜᱮᱢ ᱪᱟᱞᱟᱜᱼᱟ ᱯᱷᱟᱞᱱᱟ ᱡᱟᱭᱜᱟ ᱟᱨ ᱫᱩᱢᱠᱟᱧ ᱪᱟᱞᱟᱜ ᱠᱟᱱᱟ ᱜᱟᱹᱰᱤ ᱨᱮᱢ ᱫᱮᱡᱱᱟ ᱵᱟᱥ ᱟᱨ ᱪᱟᱞᱟᱣᱱᱟᱢ ᱫᱩᱢᱠᱟ ᱟᱨ ᱞᱟᱦᱟ ᱛᱮᱫᱚ ᱛᱟᱲᱟᱢ ᱛᱮᱢ ᱪᱟᱞᱟᱜ ᱠᱟᱱ ᱛᱟᱦᱮᱱᱟ ᱫᱟᱠᱟ ᱢᱚᱴᱨᱟ ᱠᱟᱛᱫ ᱮᱢ ᱪᱟᱞᱟᱜ ᱠᱟᱱ ᱛᱟᱦᱮᱱᱟ ᱟᱨ ᱱᱮᱛᱟᱨ ᱫᱚ ᱥᱤᱡᱤᱱ ᱜᱮ ᱵᱟᱹᱱᱩᱜ ᱠᱟᱫᱟ ᱜᱟᱹᱰᱤ ᱨᱮ ᱚᱲᱟᱜ ᱨᱮᱢ ᱚᱲᱟᱜ ᱨᱮᱢ ᱫᱮᱡᱱᱟ ᱚᱲᱟᱜ ᱨᱮ ᱫᱮᱡ ᱠᱟᱛᱮᱫ ᱮᱢ ᱪᱟᱞᱟᱣᱱᱟ ᱮᱠᱫᱚᱢ ᱚᱲᱟᱜ ᱤᱭᱟᱹ ᱯᱮᱲᱟ ᱚᱲᱟᱜ ᱡᱟᱦᱟᱱᱟᱜ ᱚᱲᱟᱜ ᱜᱮᱥᱮ ᱡᱟᱦᱟᱸ ᱴᱷᱮᱱ ᱟᱢ ᱥᱩᱵᱤᱫᱟ ᱵᱚᱞᱮ ᱡᱟᱦᱟᱸ ᱴᱷᱮᱱ ᱡᱟᱹᱨᱩᱲ ᱚᱱᱠᱟ ᱮᱢᱟᱨᱡᱮᱹᱱᱥᱤ ᱞᱟᱦᱟᱛᱮ ᱱᱮᱛᱟᱨ ᱫᱚ ᱤᱧᱢᱟ ᱤᱭᱟᱹᱛᱮ ᱟᱹᱰᱤ ᱥᱩᱵᱤᱫᱟ ᱦᱩᱭᱱᱟ ᱱᱚᱜᱼᱚᱭ ᱴᱮᱠ ᱞᱚᱡᱤ ᱤᱭᱟᱹᱛᱮ ᱵᱚᱞᱮ ᱟᱹᱰᱤ ᱥᱩᱵᱤᱫᱟ ᱦᱩᱭᱱᱟ ᱪᱟᱞᱟᱜ ᱡᱟᱦᱟᱸ ᱴᱷᱮᱱ ᱜᱮ ᱵᱚᱞᱮ ᱜᱟᱹᱰᱤᱢ ᱤᱭᱟᱹ ᱠᱮᱫᱟ ᱟᱨ ᱪᱟᱞᱟᱣᱱᱟᱢ ᱵᱟᱥ ᱜᱟᱹᱰᱤ ᱥᱮ ᱡᱟᱦᱟᱱᱟᱜ ᱥᱟᱭᱠᱮᱹᱞ ᱤᱭᱟᱹ ᱛᱮ ᱦᱚᱸ ᱴᱩᱠ ᱢᱟᱛᱚ ᱛᱮᱢ ᱪᱟᱞᱟᱣᱱᱟ ᱟᱨ ᱞᱟᱦᱟ ᱛᱮᱫᱚ ᱚᱱᱟ ᱥᱤᱥᱮᱴᱮᱢ ᱫᱚ ᱵᱟᱝ ᱛᱟᱦᱮᱸ ᱠᱟᱱᱟ ᱟᱨ ᱱᱮᱛᱟᱨ ᱫᱚ ᱚᱱᱟ ᱥᱤᱥᱴᱮᱢ ᱦᱮᱡᱱᱟ ᱴᱮᱹᱠᱱᱳᱞᱳᱡᱤ ᱚᱱᱟᱛᱮ ᱟᱹᱰᱤ ᱥᱩᱵᱤᱫᱟᱭ ᱦᱩᱭᱩᱜ ᱠᱟᱱᱟ ᱱᱤᱭᱟᱹ ᱡᱟᱦᱟᱱᱟᱜ ᱤᱭᱟᱹ ᱴᱮᱹᱠᱱᱳᱞᱳᱡᱤ ᱤᱭᱟᱹᱛᱮ ᱟᱹᱰᱤ ᱥᱩᱵᱤᱫᱟ ᱦᱩᱭᱩᱜ ᱠᱟᱱᱟ